ᱟᱞᱮ ᱠᱚᱨᱮ ᱱᱚᱣᱟ ᱠᱚᱨᱮ ᱫᱟᱨᱮ ᱠᱚ ᱢᱮᱱᱟᱜᱼᱟ ᱩᱞ ᱫᱟᱨᱮ ᱠᱟᱱᱴᱷᱟᱲ ᱫᱟᱨᱮ ᱟᱹᱧᱡᱤᱨ ᱫᱟᱨᱮ ᱛᱟᱞᱮ ᱫᱟᱨᱮ ᱠᱷᱮᱡᱩᱨ ᱫᱟᱨᱮ ᱟᱭᱢᱟ ᱨᱚᱠᱚᱢᱟᱜ ᱫᱟᱨᱮ ᱜᱮ ᱢᱮᱱᱟᱜᱼᱟ ᱡᱚᱛᱚ ᱨᱚᱠᱚᱢᱟᱜ ᱫᱟᱨᱮ ᱜᱮ ᱮᱱᱠᱷᱟᱱ ᱱᱟᱹᱲᱤ ᱛᱮᱫᱼᱫᱚ ᱥᱟᱝ ᱱᱟᱹᱲᱤ ᱠᱟᱹᱯᱩ ᱱᱟᱲᱤ ᱠᱩᱸᱫᱽᱨᱤ ᱱᱟᱹᱲᱤ ᱠᱟᱨᱞᱟ ᱱᱟᱹᱲᱤ ᱠᱟᱹᱨᱤ ᱱᱟᱹᱲᱤ ᱱᱚᱝᱠᱟᱱᱟᱜ ᱠᱚᱜᱮ ᱧᱮᱞ ᱧᱟᱢᱚᱜᱼᱟ ᱧᱮᱞ ᱧᱟᱢᱚᱜ ᱠᱟᱱᱟ ᱵᱤᱨ ᱠᱚᱨᱮ ᱥᱟᱨᱡᱚᱢ ᱫᱟᱨᱮ ᱛᱟᱨᱚᱯ ᱫᱟᱨᱮ ᱛᱮᱨᱮᱞ ᱫᱟᱨᱮ ᱱᱚᱣᱟ ᱠᱚ ᱫᱟᱨᱮ ᱜᱮ ᱧᱮᱞᱚᱜᱼᱟ ᱟᱨ ᱢᱮᱱᱟᱜ ᱟᱠᱟᱫᱟ